ᱟᱞᱮ ᱱᱚᱰᱮ ᱢᱤᱫᱴᱮᱡ ᱜᱷᱚᱴᱚᱱᱟ ᱜᱷᱚᱴᱟᱣᱱᱟ ᱢᱤᱫᱴᱮᱡ ᱚᱲᱟᱜ ᱨᱮ ᱩᱱ ᱡᱚᱠᱷᱚᱡ ᱫᱚ ᱢᱩᱥᱞᱟᱹ ᱠᱚ ᱛᱟᱦᱮᱸ ᱠᱟᱱᱟ ᱟᱫᱚ ᱨᱳᱡᱟᱜ ᱠᱟᱱ ᱛᱟᱦᱮᱱᱟ ᱟᱫᱚ ᱟᱹᱭᱩᱵ ᱥᱮᱜ ᱫᱚ ᱜᱚᱜᱚ ᱡᱚᱱᱟ ᱫᱚ ᱦᱟᱹᱠᱩ ᱠᱚ ᱵᱷᱟᱡᱟ ᱠᱟᱜ ᱠᱚᱣᱟ ᱟᱨᱮ ᱫᱚᱦᱚ ᱠᱟᱜ ᱠᱚᱣᱟ ᱟᱨ ᱠᱟᱹᱴᱤᱡ ᱠᱟᱹᱴᱤᱡ ᱜᱤᱫᱽᱨᱟᱹ ᱠᱚ ᱛᱟᱦᱮᱸ ᱠᱟᱱ ᱛᱟᱭᱟ ᱟᱡ ᱫᱚ ᱦᱟᱢᱟᱞ ᱦᱚᱲᱢᱚᱭ ᱛᱟᱦᱮᱸ ᱠᱟᱱᱟ ᱟᱨ ᱩᱱ ᱡᱚᱠᱷᱚᱡ ᱚᱱᱟ ᱚᱠᱚᱭ ᱠᱚ ᱚᱸᱰᱮ ᱠᱚ ᱚᱲᱟᱜ ᱞᱮᱱᱟ ᱩᱱᱠᱩ ᱫᱚ ᱵᱟᱠᱚ ᱠᱩᱥᱤᱜ ᱠᱟᱱ ᱛᱟᱦᱮᱸᱜ ᱛᱮ ᱩᱱᱠᱩ ᱫᱚ ᱪᱮᱫ ᱠᱚ ᱪᱤᱠᱟ ᱠᱮᱫᱟ ᱩᱱᱠᱩ ᱨᱟᱯᱟᱜ ᱜᱚᱡ ᱠᱚᱠᱚ ᱢᱚᱱᱮᱭᱟᱱᱟ ᱟᱫᱚ ᱩᱱᱨᱮ ᱵᱟᱵᱟ ᱡᱚᱱᱟ ᱵᱟᱭ ᱛᱟᱦᱮᱸ ᱠᱟᱱᱟ ᱚᱠᱟ ᱠᱷᱚᱡ ᱪᱚᱭ ᱵᱟᱵᱟ ᱡᱚᱱᱟᱭ ᱦᱮᱡᱱᱟ ᱟᱹᱭᱩᱵ ᱥᱮᱜ ᱟᱨᱮ ᱵᱚᱞᱚᱭᱮᱱᱟ ᱟᱨ ᱩᱱᱠᱩ ᱦᱚᱲ ᱫᱚ ᱚᱸᱰᱮ ᱠᱚ ᱛᱤᱸᱜᱩ ᱠᱟᱱ ᱛᱟᱦᱮᱸᱜᱼᱟ ᱟᱨ ᱩᱱᱤ ᱵᱚᱞᱚᱭᱮᱱ ᱥᱟᱶ ᱛᱮᱠᱚ ᱥᱤᱧ ᱮᱥᱮᱫ ᱠᱮᱫᱟ ᱟᱨ ᱚᱸᱰᱮ ᱫᱚ ᱰᱤᱵᱟᱹ ᱥᱩᱱᱩᱢ ᱠᱚ ᱫᱩᱞ ᱠᱮᱫᱟ ᱟᱨ ᱠᱚ ᱨᱟᱯᱟᱜ ᱠᱮᱜ ᱠᱚᱣᱟ ᱟᱨ ᱵᱟᱵᱟ ᱡᱚᱱᱟ ᱫᱚ ᱡᱟᱦᱟᱸ ᱞᱮᱠᱟᱛᱮ ᱚᱱᱟ ᱵᱮᱲᱟ ᱞᱮᱵᱮᱫ ᱨᱟᱹᱯᱩᱫ ᱠᱟᱛᱮᱫ ᱫᱩᱣᱟᱹᱨ ᱞᱮᱵᱮᱫ ᱠᱟᱛᱮᱫ ᱫᱟᱹᱲ ᱠᱮᱫᱟ ᱟᱨ ᱜᱚᱜᱚ ᱡᱚᱱᱟ ᱠᱚ ᱟᱨ ᱜᱤᱫᱽᱨᱟᱹ ᱠᱚᱫᱚ ᱠᱚ ᱨᱟᱯᱟᱜ ᱜᱚᱡ ᱱᱟ ᱚᱱᱟᱨᱮ ᱚᱱᱟᱫᱚ ᱟᱹᱰᱤ ᱟᱸᱴ ᱠᱷᱟᱨᱟᱯᱤᱧ ᱟᱹᱭᱠᱟᱹᱣ ᱠᱮᱫᱟ ᱟᱨ ᱟᱹᱰᱤ ᱠᱷᱟᱨᱟᱯ ᱜᱷᱚᱴᱚᱱᱟ ᱠᱟᱱᱟ ᱱᱚᱣᱟᱜᱮ ᱟᱞᱮ ᱱᱚᱣᱟ ᱟᱰᱮᱯᱟᱥᱮ ᱨᱮᱫᱚ ᱱᱚᱜᱼᱚᱸᱭ ᱱᱟ ᱜᱷᱚᱴᱱᱟ ᱜᱷᱚᱴᱟᱣ ᱞᱮᱱᱟ ᱱᱚᱣᱟ ᱫᱚ ᱟᱹᱰᱤ ᱵᱟᱹᱲᱤᱡ ᱤᱧ ᱟᱹᱭᱠᱟᱹᱣ ᱠᱟᱫᱟ